ᱥᱚᱵ ᱦᱚᱲ ᱞᱮᱠᱟ ᱤᱧᱦᱚᱸ ᱤᱧᱨᱮᱱ ᱜᱷᱟᱨᱚᱸᱡᱽ ᱥᱟᱶ ᱥᱮ ᱜᱟᱛᱮ ᱠᱚ ᱥᱟᱶ ᱨᱟᱹᱥᱠᱟᱹ ᱟᱹᱰᱤ ᱟᱸᱴᱤᱧ ᱠᱩᱥᱤᱭᱟᱜᱼᱟ ᱤᱧ ᱡᱚᱠᱷᱚᱱ ᱵᱟᱦᱨᱮ ᱨᱮᱧ ᱛᱟᱦᱮᱱᱟ ᱟᱨ ᱡᱚᱠᱷᱚᱱ ᱚᱲᱟᱜ ᱤᱧ ᱨᱩᱣᱟᱹᱲᱟ ᱛᱚ ᱜᱷᱟᱨᱚᱸᱡᱽ ᱨᱮ ᱤᱧ ᱨᱮᱱ ᱵᱟᱨᱭᱟ ᱵᱤᱴᱤ ᱢᱮᱱᱟᱜ ᱠᱤᱱᱟᱹ ᱩᱱᱠᱤᱱ ᱤᱧ ᱠᱤᱱ ᱧᱮᱞ ᱞᱤᱧ ᱠᱷᱟᱱᱜᱮ ᱞᱟᱸᱫᱟ ᱠᱟᱛᱮᱜ ᱤᱧ ᱴᱷᱮᱱ ᱠᱤᱱ ᱫᱟᱹᱲ ᱦᱤᱡᱩᱜᱼᱟ ᱟᱨ ᱛᱚᱠᱷᱚᱱ ᱤᱧ ᱟᱹᱰᱤ ᱟᱸᱴᱤᱧ ᱠᱩᱥᱤᱭᱟᱜᱼᱟ ᱩᱱᱠᱤᱱ ᱥᱟᱛᱮᱜ ᱨᱚᱲ ᱩᱱᱠᱤᱱ ᱥᱟᱛᱮᱜ ᱡᱟᱹᱥᱛᱤ ᱠᱷᱚᱡ ᱡᱟᱹᱥᱛᱤ ᱛᱟᱦᱮᱱ ᱩᱱᱠᱤᱱ ᱥᱟᱛᱮᱜ ᱜᱟᱛᱮᱜ ᱩᱱᱠᱤᱱ ᱥᱟᱛᱮᱜ ᱯᱟᱲᱦᱟᱜ ᱫᱩᱲᱩᱵ ᱚᱱᱠᱟ ᱜᱮ ᱤᱧ ᱨᱮᱱ ᱡᱟᱦᱟᱸᱭ ᱜᱟᱛᱮ ᱠᱚ ᱠᱟᱱᱟ ᱠᱚ ᱚᱱᱠᱟ ᱩᱱᱠᱩ ᱜᱟᱛᱮ ᱠᱚ ᱥᱟᱶ ᱛᱮᱦᱚᱸ ᱫᱩᱲᱩᱵ ᱯᱟᱱᱛᱮ ᱜᱟᱛᱮᱜ ᱟᱹᱰᱤ ᱟᱸᱴᱤᱧ ᱠᱩᱥᱤᱭᱟᱜᱼᱟ ᱛᱚ ᱱᱚᱣᱟ ᱫᱚ ᱤᱧ ᱢᱚᱱᱮᱭᱟ ᱡᱮ ᱤᱧ ᱮᱠᱞᱟ ᱜᱮᱵᱟᱝ ᱥᱟᱱᱟᱢ ᱢᱟᱹᱱᱢᱤ ᱜᱮ ᱟᱠᱚᱣᱟᱜ ᱜᱷᱟᱨᱚᱸᱡᱽ ᱨᱮ ᱜᱷᱟᱨᱚᱸᱡᱽ ᱨᱮᱱ ᱦᱚᱲ ᱥᱟᱛᱮᱜ ᱮᱵᱚᱝ ᱜᱟᱛᱮ ᱠᱚ ᱥᱟᱛᱮᱜ ᱛᱟᱦᱮᱱ ᱫᱩᱲᱩᱵ ᱯᱟᱱᱛᱮ ᱥᱩᱠ ᱫᱩᱠᱨᱮ ᱜᱚᱲᱚ ᱱᱚᱣᱟ ᱫᱚ ᱥᱟᱱᱟᱢ ᱢᱟᱹᱱᱢᱤ ᱜᱮᱵᱚᱱ ᱠᱩᱥᱤᱭᱟᱜᱼᱟ ᱟᱨ ᱚᱱᱠᱟ ᱤᱧ ᱦᱚᱹᱧ ᱠᱩᱥᱤᱭᱟᱜᱼᱟ